ᱤᱧᱟᱹᱜ ᱴᱚᱴᱷᱟ ᱨᱮ ᱢᱤᱫᱴᱮᱡ ᱧᱩᱛᱩᱢᱟᱱ ᱞᱟᱹᱲᱦᱟᱹᱭ ᱜᱮ ᱦᱩᱭ ᱞᱮᱱᱟ ᱡᱟᱦᱟᱸ ᱡᱮ ᱵᱚᱱ ᱢᱮᱛᱟᱜ ᱠᱟᱱ ᱜᱩᱸᱰᱩᱨᱤᱭᱟᱹ ᱜᱩᱞᱤᱠᱟᱱᱰ ᱚᱱᱟᱫᱚ ᱩᱱᱤᱥᱥᱚ ᱪᱷᱚ ᱛᱟᱨᱤᱠᱷ ᱦᱤᱞᱳᱜ ᱯᱷᱮᱵᱽᱨᱩᱣᱟᱨᱤ ᱪᱷᱚ ᱛᱟᱨᱤᱠᱷ ᱦᱤᱞᱳᱜ ᱜᱩᱞᱤᱠᱟᱱᱰ ᱦᱩᱭ ᱞᱮᱱᱟ ᱟᱹᱰᱤᱜᱟᱱ ᱟᱵᱚ ᱨᱮᱱ ᱵᱤᱨ ᱠᱚ ᱫᱤᱥᱚᱢ ᱦᱚᱲ ᱠᱚ ᱟᱹᱰᱤᱜᱟᱱ ᱠᱚ ᱜᱚᱡᱼᱜᱩᱨ ᱞᱮᱱ ᱛᱟᱵᱚᱱᱟ ᱚᱱᱟᱜᱮ ᱟᱹᱰᱤ ᱫᱩᱠ ᱨᱮᱱᱟᱜ ᱠᱟᱛᱷᱟ ᱫᱚ